ᱟᱵᱚ ᱫᱤᱥᱚᱢ ᱜᱩᱨᱩ ᱥᱤᱵᱩ ᱥᱚᱨᱮᱱ ᱮᱢᱚᱱ ᱦᱚᱲᱮ ᱱᱤᱛᱳᱜ ᱩᱯᱮᱞᱮᱱ ᱛᱟᱵᱚᱱᱟᱭ ᱟᱵᱚ ᱱᱚᱣᱟ ᱵᱚᱠᱟ ᱫᱤᱥᱚᱢ ᱛᱟᱦᱮᱸ ᱞᱮᱱᱟ ᱟᱵᱚ ᱱᱚᱣᱟ ᱡᱷᱟᱲᱠᱷᱚᱸᱰ ᱨᱟᱡᱽ ᱞᱟᱹᱜᱤᱫ ᱱᱩᱭ ᱢᱤᱫᱴᱮᱱᱮ ᱛᱤᱸᱜᱩᱭᱮᱱᱟ ᱟᱵᱚ ᱡᱷᱟᱲᱠᱷᱚᱸᱰ ᱨᱟᱡᱽ ᱞᱟᱹᱜᱤᱫ ᱟᱵᱚ ᱡᱷᱟᱲᱠᱷᱚᱸᱰ ᱨᱟᱡᱽ ᱨᱮ ᱢᱤᱫᱴᱮᱱ ᱮᱢᱚᱱ ᱮᱢᱚᱱ ᱥᱚᱱᱟ ᱦᱮᱱᱟᱜᱼᱟ ᱟᱵᱚ ᱵᱤᱫᱮᱥ ᱵᱤᱫᱮᱥ ᱪᱟᱞᱟᱜ ᱠᱟᱱᱟ ᱟᱨ ᱱᱚᱸᱰᱮ ᱟᱵᱚ ᱱᱚᱸᱰᱮ ᱟᱵᱚᱫᱚ ᱠᱚᱞᱟ ᱠᱟᱛᱮ ᱠᱚ ᱤᱫᱤ ᱠᱮᱫ ᱛᱟᱵᱚᱱᱟ ᱥᱟᱱᱟᱢ ᱚᱱᱟ ᱠᱷᱟᱹᱛᱤᱨ ᱟᱵᱚ ᱱᱩᱭ ᱥᱤᱵᱩ ᱥᱚᱨᱮᱱ ᱢᱤᱫᱴᱮᱡ ᱞᱟᱹᱲᱦᱟᱹᱭᱮ ᱮᱦᱚᱵ ᱠᱮᱫᱟᱭ ᱡᱮ ᱮᱦᱚᱵ ᱠᱮᱫᱟᱭ ᱡᱮ ᱟᱞᱮᱭᱟᱜ ᱫᱤᱥᱚᱢ ᱠᱷᱚᱱᱟᱜ ᱮᱴᱟᱜ ᱫᱤᱥᱚᱢ ᱵᱟᱞᱮ ᱥᱮᱱ ᱦᱚᱪᱚᱣᱟᱜᱼᱟ ᱟᱞᱮᱭᱟᱜ ᱫᱮᱥ ᱨᱮ ᱟᱞᱮᱭᱟᱜ ᱱᱚᱸᱰᱮᱜᱮ ᱛᱟᱦᱮᱱᱼᱢᱟ ᱟᱨ ᱱᱩᱭ ᱟᱱᱫᱳᱞᱚᱱᱮ ᱞᱟᱜᱟᱣ ᱠᱮᱫᱟ ᱡᱷᱟᱲᱠᱷᱚᱸᱰ ᱨᱟᱡᱽ ᱦᱩᱭᱩᱜ ᱪᱟᱹᱦᱤ ᱵᱤᱦᱟᱨ ᱠᱷᱚᱱᱟᱜ ᱡᱷᱟᱲᱠᱷᱚᱸᱰ ᱨᱟᱡᱽ ᱦᱩᱭᱩᱜ ᱪᱟᱹᱦᱤ ᱛᱟᱭ ᱟᱞᱮᱭᱟᱜ ᱢᱚᱠᱟ ᱢᱤᱫ ᱫᱤᱱ ᱞᱮ ᱧᱟᱢᱟ ᱡᱮ ᱟᱞᱮ ᱠᱚᱨᱮᱱ ᱜᱤᱫᱟᱹᱨ ᱯᱤᱫᱟᱹᱨ ᱠᱚᱦᱚᱸ ᱵᱮᱥ ᱛᱮᱠᱚ ᱡᱚᱢᱼᱧᱩᱭᱟ ᱚᱱᱟᱨᱮ ᱟᱞᱮᱞᱮ ᱜᱚᱲᱚ ᱟᱫᱮ ᱥᱚᱯᱚᱦᱚᱫ ᱟᱫᱮᱭᱟᱞᱮ ᱟᱨ ᱱᱤᱛᱳᱜ ᱟᱵᱚᱣᱟᱜ ᱱᱤᱡᱮ ᱱᱤᱛᱚᱜ ᱟᱵᱚᱣᱟᱜ ᱨᱟᱡᱽ ᱪᱟᱞᱟᱜ ᱠᱟᱱᱟ ᱡᱷᱟᱲᱠᱷᱚᱸᱰ ᱨᱟᱡᱽ ᱱᱤᱛᱚᱜ ᱮᱢᱚᱱ ᱦᱩᱭᱟᱠᱟᱱᱟ ᱦᱟᱨ ᱡᱟᱭᱜᱟ ᱨᱮ ᱟᱵᱚᱣᱟᱜ ᱡᱷᱟᱲᱠᱷᱚᱸᱰ ᱨᱟᱡᱽ ᱧᱩᱢ ᱠᱟᱛᱮ ᱠᱚ ᱢᱮᱱᱫᱟ ᱟᱜᱼᱥᱟᱨ ᱟᱹᱯᱟᱹᱲᱤ ᱠᱚ ᱩᱰᱩᱠᱮᱫᱟ ᱟᱨ ᱚᱱᱟ ᱧᱮᱞᱛᱮ ᱫᱤᱠᱩ ᱠᱚ ᱦᱤᱞᱟᱹᱜ ᱠᱟᱱᱟ ᱟᱨᱠᱚ ᱵᱚᱛᱚᱨᱚᱜ ᱠᱟᱱᱟ ᱚᱱᱟ ᱠᱟᱭᱛᱮ ᱱᱤᱛᱚᱜ ᱟᱵᱚᱨᱮᱱ ᱦᱮᱢᱚᱛᱚ ᱥᱚᱨᱮᱱ ᱢᱩᱠᱽᱠᱷᱚ ᱢᱚᱱᱛᱨᱤ ᱵᱮᱱᱟᱣ ᱟᱠᱟᱱᱟ ᱟᱨ ᱱᱤᱛᱳᱜ ᱦᱚᱸ ᱛᱤᱦᱤᱧ ᱜᱟᱯᱟ ᱛᱮᱜᱮ ᱟᱨᱦᱚᱸ ᱟᱵᱚ ᱪᱩᱱᱟᱣ ᱪᱤᱱᱦᱟᱹᱣᱮᱭᱟ ᱟᱵᱚ ᱢᱚᱱᱮ ᱟᱠᱟᱫᱟᱞᱮ ᱡᱟᱦᱟᱸ ᱚᱱᱟᱫᱚ ᱟᱞᱮ ᱟᱜᱼᱥᱟᱨ ᱨᱮᱞᱮ ᱮᱢᱟᱜᱼᱟ ᱮᱴᱟᱜ ᱨᱮᱫᱚ ᱵᱟᱞᱮ ᱮᱢᱟᱜᱼᱟ ᱱᱚᱣᱟᱜᱮ ᱟᱞᱮᱭᱟᱜ ᱵᱟᱹᱲᱤᱡ ᱢᱟᱨᱟᱝ ᱫᱩᱠ ᱢᱚᱱᱮ ᱦᱮᱱᱟᱜ ᱛᱟᱞᱮᱭᱟ ᱡᱮᱢᱚᱱ ᱮᱴᱟᱜ ᱫᱤᱠᱩ ᱟᱞᱚᱠᱚ ᱦᱟᱛᱟᱣ ᱫᱟᱲᱮᱭᱟᱞᱮ ᱢᱟ ᱟᱞᱮᱦᱚᱸ ᱠᱷᱟᱹᱞᱤ ᱠᱚ ᱦᱟᱛᱟᱣ ᱫᱟᱲᱮ ᱭᱟᱛᱟᱞᱮᱢᱟ ᱚᱱᱟᱜᱮ ᱟᱞᱮ ᱟᱱᱫᱳᱞᱚᱱ ᱞᱮ ᱞᱟᱹᱜᱩ ᱟᱠᱟᱫᱟ ᱟᱨᱞᱮ ᱞᱟᱹᱜᱩᱭᱟ